ᱦᱮᱞᱳ ᱦᱚᱸ ᱚᱠᱚᱭᱵᱤᱱ ᱞᱟᱹᱭᱮᱫᱼᱟ ᱚᱻ ᱟᱪᱪᱷᱟ ᱡᱚᱦᱟᱨ ᱡᱚᱦᱟᱨ ᱥᱮᱨ ᱞᱟᱹᱭᱵᱤᱱ ᱦᱮᱸ ᱯᱤᱠᱱᱤᱠ ᱫᱚ ᱪᱟᱞᱟᱜ ᱦᱩᱭᱩᱜᱼᱟ ᱛᱟᱦᱚᱞᱮ ᱟᱨ ᱚᱠᱟᱨᱮ ᱪᱟᱞᱟᱜ ᱦᱩᱭᱩᱜᱼᱟ ᱟᱪᱪᱷᱟ ᱦᱳᱭ ᱮᱱᱠᱷᱟᱡ ᱫᱚ ᱛᱟᱦᱚᱞᱮ ᱟᱨ ᱯᱷᱤ ᱠᱚᱫᱚ ᱛᱤᱱᱟᱹᱜ ᱠᱟᱛᱮ ᱞᱟᱜᱟᱜ ᱠᱟᱱᱟ ᱯᱚᱱᱫᱨᱚ ᱥᱚ ᱠᱟᱛᱮ ᱟᱪᱪᱷᱟ ᱦᱳᱭ ᱛᱚ ᱟᱨ ᱦᱮᱸ ᱟᱨ ᱪᱟᱞᱟᱜ ᱨᱮᱱᱟᱜ ᱵᱮᱵᱚᱥᱛᱷᱟ ᱫᱚ ᱪᱮᱫ ᱛᱮ ᱪᱟᱞᱟᱜ ᱦᱩᱭᱩᱜᱼᱟ ᱟᱪᱪᱷᱟ ᱛᱟᱦᱚᱞᱮ ᱯᱩᱨᱟᱹ ᱫᱷᱩᱢ ᱫᱷᱟᱢ ᱜᱮ ᱦᱩᱭᱩᱜᱼᱟ ᱢᱟᱱᱟᱣ ᱟᱵᱚ ᱛᱟᱦᱚᱞᱮ ᱡᱷᱚᱛᱚ ᱥᱮᱫ ᱚᱱᱠᱟ ᱠᱷᱟᱱ ᱛᱟᱦᱚᱞᱮ ᱢᱚᱡᱟᱜ ᱜᱮᱭᱟ ᱛᱟᱦᱞᱮ ᱟᱨ ᱛᱟᱦᱚᱞᱮ ᱪᱟᱞᱟᱣ ᱢᱟ ᱛᱟᱦᱚᱞᱮ ᱫᱚᱥ ᱛᱟᱹᱨᱤᱠᱷ ᱵᱚᱱ ᱪᱟᱞᱟᱜ ᱠᱟᱱᱟ ᱥᱮ ᱟᱪᱪᱷᱟ ᱟᱪᱪᱷᱟ ᱮᱱᱠᱷᱟᱡ ᱛᱟᱦᱚᱞᱮ ᱢᱟᱱᱮ ᱥᱮᱛᱟᱜ ᱥᱟᱛ ᱵᱟᱡᱮ ᱛᱮ ᱵᱚᱱ ᱚᱰᱚᱠᱚᱜᱼᱟ ᱟᱪᱪᱷᱟ ᱦᱚᱸ ᱟᱨ ᱮᱱᱠᱷᱟᱡ ᱛᱟᱦᱚᱞᱮ ᱛᱚ ᱠᱟᱛᱮ ᱫᱚ ᱟᱪᱪᱷᱟ ᱴᱷᱤᱠ ᱜᱮᱭᱟ ᱛᱟᱦᱚᱞᱮ ᱦᱟᱸᱜ ᱚᱱᱠᱟ ᱟᱨ ᱥᱮᱨ ᱠᱚᱢᱟ ᱡᱚᱛᱚ ᱠᱚ ᱪᱟᱞᱟᱜ ᱠᱟᱱᱟ ᱥᱮ ᱦᱳᱭ ᱟᱪᱪᱷᱟ ᱟᱪᱪᱷᱟ ᱟᱪᱪᱷᱟ ᱚᱱᱟᱜᱮ ᱛᱟᱦᱚᱞᱮ ᱟᱨ ᱥᱴᱩᱰᱮᱱᱴ ᱫᱚ ᱟᱨ ᱟᱞᱮ ᱜᱨᱩᱯ ᱠᱚ ᱛᱤᱱᱟᱹᱜ ᱜᱟᱱ ᱠᱚ ᱪᱟᱞᱟᱜ ᱠᱟᱱᱟ ᱟᱞᱮ ᱠᱞᱟᱥ ᱨᱮᱱ ᱟᱪᱪᱷᱟ ᱱᱤᱛᱚᱜ ᱟᱪᱪᱷᱟ ᱦᱳᱭ ᱛᱚ ᱦᱮᱸ ᱟᱪᱪᱷᱟ ᱦᱳᱭ ᱛᱚ ᱚᱱᱟᱜᱮ ᱛᱟᱦᱚᱞᱮ ᱴᱷᱤᱠ ᱜᱮᱭᱟ ᱛᱟᱦᱚᱞᱮ ᱱᱤᱛᱚᱜ ᱦᱟᱸᱜ ᱪᱟᱞᱟᱜ ᱦᱩᱭᱩᱜᱼᱟ ᱛᱟᱦᱚᱞᱮ ᱥᱮᱛᱟᱜ ᱥᱟᱲᱮ ᱪᱷᱚᱭ ᱵᱟᱡᱮ ᱛᱮ ᱥᱮᱴᱮᱨ ᱦᱩᱭᱩᱜᱼᱟ ᱥᱮ ᱦᱮᱸ ᱟᱪᱪᱷᱟ ᱦᱮᱸ ᱴᱷᱤᱠ ᱜᱮᱭᱟ ᱛᱟᱦᱞᱮ ᱦᱮᱸ ᱮᱱ ᱦᱤᱞᱳᱜ ᱥᱮᱴᱮᱨ ᱦᱩᱭᱩᱜᱼᱟ ᱛᱟᱦᱚᱞᱮ ᱦᱟᱸᱜ ᱴᱷᱤᱠ ᱦᱮᱸ